ᱦᱮᱸ ᱦᱮᱞᱳ ᱦᱮᱸ ᱞᱟᱹᱭᱢᱮ ᱵᱤᱴᱤ ᱟᱪᱪᱷᱟ ᱵᱤᱴᱤ ᱟᱵᱚ ᱵᱤᱨᱵᱷᱩᱢ ᱴᱚᱴᱷᱟ ᱨᱮᱫᱚ ᱟᱭᱢᱟ ᱨᱚᱠᱚᱢ ᱵᱟᱯᱞᱟ ᱠᱚ ᱵᱟᱯᱞᱟᱜᱼᱟ ᱛᱚ ᱟᱢ ᱫᱚ ᱪᱮᱫ ᱞᱮᱠᱟ ᱵᱷᱟᱵᱮᱢ ᱵᱟᱯᱞᱟᱜᱼᱟ ᱢᱟᱱᱮ ᱡᱮᱢᱚᱱ ᱠᱩᱞᱟᱹᱣ ᱡᱩᱲᱟᱹᱣ ᱪᱮᱫ ᱞᱮᱠᱟ ᱦᱮᱱᱟᱜ ᱛᱟᱢᱟ ᱟᱪᱪᱷᱟ ᱦᱚᱲᱟᱜ ᱵᱟᱯᱞᱟ ᱨᱮᱫᱚ ᱟᱭᱢᱟ ᱨᱚᱠᱚᱢᱟᱜ ᱦᱮᱱᱟᱜ ᱟᱠᱟᱫᱟ ᱡᱮᱢᱚᱱ ᱢᱚᱬᱮ ᱫᱤᱱᱟᱜ ᱦᱮᱱᱟᱜ ᱟᱠᱟᱫᱟ ᱛᱟᱨᱯᱚᱨᱮ ᱟᱨᱦᱚᱸ ᱚᱱᱟ ᱠᱷᱚᱱ ᱦᱚᱸ ᱠᱚᱢ ᱫᱤᱱᱟᱜ ᱦᱮᱱᱟᱜ ᱟᱠᱟᱫᱟ ᱛᱚ ᱢᱚᱬᱮ ᱫᱤᱱᱟᱜ ᱫᱚ ᱦᱳᱭᱳᱜ ᱠᱟᱱᱟ ᱱᱚ ᱚᱝᱠᱟ ᱡᱮ ᱯᱨᱚᱛᱷᱚᱢ ᱫᱤᱱ ᱫᱚ ᱢᱤᱫ ᱴᱮᱡ ᱢᱟᱰᱣᱟ ᱦᱳᱭᱳᱜᱼᱟ ᱥᱩᱱᱩᱢ ᱥᱟᱥᱟᱝ ᱦᱳᱭᱳᱜᱼᱟ ᱛᱟᱨᱯᱚᱨ ᱫᱚᱥᱟᱨ ᱫᱤᱱ ᱫᱚ ᱵᱟᱹᱨᱭᱟᱹᱛᱚᱜ ᱠᱚᱠᱚ ᱪᱟᱞᱟᱜᱼᱟ ᱡᱟᱦᱟᱸᱨᱮ ᱵᱟᱹᱨᱭᱟᱹᱛᱚᱜ ᱠᱚ ᱦᱤᱡᱩᱜᱼᱟ ᱫᱤᱭᱮ ᱥᱮᱫᱤᱱ ᱫᱚ ᱢᱟᱱᱮ ᱡᱮᱴᱟ ᱠᱚ ᱥᱤᱸᱫᱽᱨᱟᱹᱫᱟᱱ ᱠᱚ ᱢᱮᱛᱟᱜ ᱠᱟᱱᱟ ᱚᱱᱟ ᱦᱳᱭᱳᱜᱼᱟ ᱛᱟᱨᱯᱚᱨᱮ ᱫᱤᱱ ᱫᱚ ᱜᱟᱰᱤ ᱪᱩᱢᱟᱹᱲᱟ ᱠᱚ ᱦᱳᱭᱳᱜᱼᱟ ᱛᱟᱨᱯᱚᱨᱮ ᱢᱤᱫᱴᱮᱱ ᱢᱟᱰᱣᱟ ᱠᱟᱥᱤ ᱠᱚ ᱞᱟᱜᱟᱜᱼᱟ ᱛᱟᱨ ᱯᱚᱨᱮ ᱫᱤᱱ ᱫᱚ ᱵᱟᱹᱨᱭᱟᱹᱛᱚᱜ ᱠᱚ ᱵᱤᱫᱟᱹᱭ ᱠᱟᱠᱚᱣᱟ ᱛᱚ ᱚᱱᱠᱟ ᱞᱮᱠᱟᱜᱮ ᱟᱢᱮᱢ ᱠᱩᱥᱤᱜ ᱠᱟᱱ ᱠᱷᱟᱱ ᱫᱚ ᱚᱱᱠᱟᱜᱮᱧ ᱜᱚᱴᱟᱭᱟ ᱴᱷᱤᱠ ᱜᱮᱭᱟ ᱟᱰᱤ ᱛᱤᱱᱟᱹᱜ ᱫᱤᱱ ᱠᱚᱛᱮ ᱜᱚᱴᱟ ᱞᱮᱠᱷᱟᱱ ᱡᱩᱛᱚᱜᱼᱟ ᱦᱤᱡᱩᱜ ᱠᱟᱱ ᱢᱟᱥ ᱦᱮᱸ ᱦᱮᱸ ᱦᱮᱸ ᱚᱱᱟ ᱦᱚᱸ ᱠᱟᱱ ᱜᱮᱭᱟ ᱴᱷᱤᱠ ᱜᱮᱭᱟ ᱦᱟᱸᱜ ᱛᱟᱦᱞᱮ ᱤᱧ ᱪᱟᱞᱟᱜᱼᱟ ᱦᱟᱸᱜ ᱢᱤᱫ ᱫᱤᱱ ᱦᱤᱞᱳᱜ ᱮᱱᱦᱤᱞᱳᱜ ᱵᱚᱱ ᱜᱟᱞᱢᱟᱨᱟᱣᱟ ᱢᱚᱸᱡᱽ ᱛᱮ ᱟᱨ ᱵᱟᱝ ᱠᱷᱟᱱ ᱟᱵᱤᱱ ᱜᱮᱵᱮᱱ ᱦᱤᱡᱩᱜᱼᱟ ᱟᱭᱳ ᱵᱟᱵᱟ ᱢᱚᱸᱡᱽ ᱛᱮᱵᱚᱱ ᱜᱟᱞᱢᱟᱨᱟᱣ ᱤᱫᱤᱭᱟ ᱴᱷᱤᱠ ᱜᱮᱭᱟ ᱵᱮᱥ ᱴᱷᱤᱠ ᱜᱮᱭᱟ